ᱦᱮᱞᱳ ᱢᱟᱱᱠᱚᱲ ᱴᱨᱟᱵᱷᱮᱞᱤᱝ ᱮᱡᱮᱱᱥᱤ ᱠᱟᱱᱟᱢ ᱟᱪᱪᱷᱟ ᱤᱧ ᱫᱚ ᱵᱷᱟᱛᱠᱚᱱᱰᱟ ᱠᱷᱚᱱᱤᱧ ᱢᱮᱱᱮᱫ ᱠᱟᱱ ᱛᱟᱦᱮᱸᱫᱼᱟ ᱤᱧᱟᱹᱜ ᱧᱩᱛᱩᱢ ᱫᱚ ᱵᱩᱫᱤ ᱢᱟᱨᱰᱤ ᱢᱮᱱᱫᱟᱹᱧ ᱜᱟᱹᱰᱤ ᱠᱤ ᱵᱷᱟᱲᱟ ᱧᱟᱢᱚᱜᱼᱟ ᱵᱟᱭᱨᱮ ᱫᱟᱬᱟᱱ ᱞᱟᱹᱜᱤᱫ ᱛᱮ ᱟᱞᱮ ᱯᱷᱮᱢᱤᱞᱤ ᱱᱤᱭᱮ ᱢᱟᱪᱟᱱ ᱵᱚᱞᱮ ᱢᱤᱫᱴᱮᱱ ᱟᱹᱰᱤ ᱥᱩᱱᱫᱚᱨ ᱡᱟᱭᱜᱟ ᱚᱸᱰᱮ ᱟᱞᱮ ᱞᱮ ᱥᱮᱱᱚᱜᱼᱟ ᱛᱚ ᱜᱟᱹᱰᱤ ᱧᱟᱢᱚᱜᱼᱟ ᱠᱤ ᱜᱟᱹᱰᱤ ᱫᱚ ᱤᱧ ᱜᱤᱧ ᱪᱟᱹᱞᱩᱭᱟ ᱤᱧ ᱞᱟᱦᱟᱧ ᱪᱟᱞᱩᱣᱟᱠᱟᱫ ᱛᱟᱦᱮᱸᱫᱼᱟ ᱚᱱᱟ ᱚᱵᱷᱤᱜᱽᱜᱚᱛᱟ ᱦᱚᱸ ᱢᱮᱱᱟᱜ ᱛᱤᱧᱟᱹ ᱚᱥᱩᱵᱤᱫᱟ ᱵᱟᱝ ᱦᱩᱭᱩᱜᱼᱟ ᱢᱟ ᱛᱚᱵᱮ ᱦᱩᱭᱩᱜ ᱠᱷᱟᱱ ᱫᱚ ᱴᱷᱤᱠ ᱜᱮᱭᱟ ᱛᱚᱵᱮ ᱤᱱᱠᱟᱜᱮ ᱡᱚᱦᱟᱨ